ᱦᱮᱞᱳ ᱜᱩᱰ ᱤᱵᱷᱤᱱᱤᱝ ᱱᱚᱣᱟ ᱫᱚ ᱠᱳᱞᱠᱟᱛᱟ ᱳᱞᱟ ᱳᱵᱮ ᱠᱟᱱᱟ ᱛᱚ ᱤᱧ ᱫᱚ ᱵᱟᱰᱟᱭ ᱡᱚᱝ ᱞᱟᱹᱜᱤᱫ ᱤᱧ ᱯᱷᱳᱱ ᱟᱠᱟᱫᱟ ᱛᱚ ᱢᱟᱱᱮ ᱟᱯᱮᱭᱟᱜ ᱨᱮᱴᱤᱝ ᱫᱚ ᱛᱤᱱᱟᱹᱜ ᱠᱟᱛᱮ ᱤᱧ ᱡᱩᱫᱤ ᱠᱳᱞᱠᱟᱛᱟ ᱚᱱᱟ ᱵᱟᱜᱽ ᱵᱟᱡᱟᱨ ᱠᱷᱚᱡ ᱤᱧ ᱦᱟᱛᱟᱣ ᱠᱷᱟᱡ ᱥᱟᱭᱮᱱᱥ ᱥᱤᱴᱤ ᱪᱟᱞᱟᱜ ᱞᱟᱹᱜᱤᱫ ᱛᱤᱱᱟᱹᱜ ᱠᱟᱛᱮ ᱨᱮᱴ ᱠᱟᱱᱟ ᱢᱟᱱᱮ ᱵᱟᱰᱟᱭ ᱞᱮᱠᱷᱟᱱ ᱟᱹᱰᱤ ᱵᱷᱟᱜᱮ ᱜᱮ ᱢᱟᱱᱮ ᱟᱹᱰᱤ ᱵᱷᱟᱜᱮ ᱦᱩᱭ ᱠᱚᱜᱼᱟ ᱛᱚ ᱱᱚᱣᱟ ᱜᱮ ᱤᱧᱟᱹᱜ ᱠᱩᱠᱞᱤ ᱛᱮᱦᱮᱸ ᱠᱟᱱᱟ ᱟᱭᱢᱟ ᱥᱟᱨᱦᱟᱣ